ᱟᱞᱮ ᱫᱚ ᱱᱚᱰᱮ ᱜᱮ ᱰᱟᱠᱛᱚᱨ ᱠᱷᱟᱱᱟ ᱢᱮᱱᱟᱜᱼᱟ ᱱᱚᱰᱮ ᱜᱮᱞᱮ ᱨᱟᱱ ᱢᱩᱨᱜᱟᱹᱱᱚᱜᱼᱟ ᱱᱚᱰᱮ ᱜᱮᱞᱮ ᱥᱮᱱᱚᱜᱼᱟ ᱢᱤᱴᱤᱝ ᱠᱚᱞᱮ ᱥᱮᱱᱚᱜᱼᱟ ᱦᱚᱦᱚᱣᱟᱞᱮᱭᱟᱠᱚ ᱚᱸᱰᱮ ᱜᱮᱞᱮ ᱨᱟᱱᱚᱜᱼᱟ ᱚᱸᱰᱮᱠᱚ ᱵᱟᱰᱟᱭ ᱚᱪᱚ ᱞᱮᱭᱟ ᱟᱞᱮᱭᱟᱜ ᱫᱚ ᱡᱚᱛᱚᱣᱟᱜ ᱱᱮᱰᱮ ᱫᱚ ᱥᱩᱵᱤᱫᱷᱟ ᱜᱮᱭᱟ ᱟᱨᱦᱚᱸ ᱡᱩᱫᱤ ᱱᱚᱣᱟ ᱠᱷᱚᱱᱟᱜ ᱢᱟᱨᱟᱝ ᱥᱩᱵᱤᱫᱷᱟ ᱫᱚᱨᱠᱟᱨ ᱪᱚ ᱞᱮᱠᱷᱟᱱ ᱠᱚ ᱟᱹᱰᱤ ᱵᱮᱥ ᱠᱟᱛᱷᱟ ᱟᱞᱮᱭᱟᱜ ᱫᱚ ᱱᱚᱰᱮ ᱜᱮ ᱢᱮᱱᱟᱜᱼᱟ ᱡᱚᱛᱚ ᱦᱚᱸᱥᱯᱤᱴᱟᱞ ᱠᱚᱫᱚ ᱥᱩᱨ ᱨᱮᱜᱮ ᱢᱮᱱᱟᱜ ᱛᱟᱞᱮᱭᱟ ᱠᱷᱩᱜ ᱢᱟᱸᱫᱟ ᱵᱚᱦᱚᱜ ᱦᱟᱹᱥᱩ ᱞᱟᱡ ᱦᱟᱹᱥᱩ ᱟᱹᱰᱤ ᱱᱟᱯᱟᱭ ᱜᱮᱞᱮ ᱨᱟᱱ ᱢᱩᱨᱜᱟᱹᱱᱚᱜ ᱠᱟᱱᱟ ᱟᱹᱰᱤ ᱚᱥᱩᱵᱤᱫᱷᱟ ᱫᱚ ᱵᱟᱹᱱᱩᱜ ᱟᱱ ᱛᱟᱞᱮᱭᱟ ᱟᱞᱮ ᱫᱚ ᱨᱟᱱ ᱞᱟᱹᱜᱤᱫ ᱤᱭᱟᱹ ᱩᱨᱜᱟᱹᱱ ᱞᱟᱹᱜᱤᱫ ᱫᱚ ᱦᱚᱨ ᱠᱚ ᱩᱱᱟᱹᱜ ᱴᱷᱤᱠ ᱵᱟᱹᱱᱩᱜᱼᱟ ᱦᱚᱨ ᱠᱚᱜᱮ ᱜᱳᱨᱞᱮ ᱚᱥᱩᱵᱤᱫᱷᱟ ᱧᱚᱜᱚᱜ ᱠᱟᱱᱟ ᱠᱷᱟᱱ ᱟᱞᱮ ᱫᱚ ᱵᱮᱥ ᱜᱮ ᱟᱛᱳᱨᱮ ᱰᱟᱠᱛᱚᱨ ᱠᱷᱟᱱᱟ ᱟᱛᱳ ᱨᱮᱜᱮ ᱰᱟᱠᱛᱚᱨ ᱠᱚ ᱢᱮᱱᱟᱜ ᱠᱚᱣᱟ ᱵᱟᱦᱨᱮ ᱠᱷᱚᱱ ᱠᱚ ᱵᱷᱮᱡ ᱟᱠᱟᱫ ᱞᱮᱭᱟ ᱱᱟᱯᱟᱭ ᱜᱮᱠᱚ ᱧᱮᱞ ᱮᱫ ᱞᱮᱭᱟ ᱱᱟᱯᱟᱭ ᱜᱮᱞᱮ ᱨᱟᱱ ᱢᱩᱨᱜᱟᱹᱱᱚᱜ ᱠᱟᱱᱟ ᱟᱨᱦᱚᱸ ᱡᱮᱢᱚᱱ ᱱᱚᱣᱟ ᱠᱷᱚᱱᱟᱜ ᱢᱟᱨᱟᱝ ᱫᱷᱟᱨᱟ ᱦᱚᱸᱥᱯᱤᱴᱟᱞ ᱠᱚ ᱵᱮᱱᱟᱣᱟᱞᱮᱢᱟ ᱚᱱᱟ ᱢᱟ ᱟᱹᱰᱤ ᱜᱮ ᱠᱩᱥᱤ